ᱦᱮᱸ ᱛᱷᱚᱲᱟ ᱫᱤᱱ ᱢᱟᱲᱟᱝ ᱨᱮ ᱟᱞᱮᱭᱟᱜ ᱱᱚᱣᱟ ᱢᱟᱱᱠᱚᱨ ᱠᱚᱞᱮᱡᱽ ᱯᱟᱦᱟᱴᱟ ᱥᱮᱡ ᱠᱷᱚᱱ ᱢᱤᱫᱴᱮᱱ ᱯᱮᱱᱴᱤᱝ ᱳᱭᱟᱠᱥᱚᱯ ᱦᱩᱭ ᱞᱮᱱᱟ ᱚᱱᱟ ᱚᱱᱟ ᱳᱭᱟᱠᱥᱚᱯ ᱨᱮ ᱟᱹᱰᱤ ᱟᱭᱢᱟ ᱥᱮᱨ ᱢᱮᱢ ᱠᱚ ᱦᱮᱡ ᱞᱮᱱᱟ ᱥᱟᱶᱛᱮ ᱯᱨᱚᱯᱷᱮᱥᱚᱨ ᱠᱚ ᱦᱮᱡ ᱞᱮᱱᱟ ᱡᱟᱦᱟᱭ ᱠᱚᱫᱚ ᱚᱱᱟ ᱯᱮᱱᱴᱤᱝ ᱨᱮᱠᱚ ᱥᱚᱨᱮᱥ ᱜᱮᱭᱟ ᱚᱱᱠᱟ ᱠᱚ ᱦᱮᱡ ᱞᱮᱱᱟ ᱚᱱᱟ ᱳᱭᱟᱠᱥᱚᱯ ᱨᱮ ᱟᱞᱮ ᱟᱭᱢᱟ ᱫᱟᱢᱟᱱ ᱫᱟᱢᱟᱱ ᱠᱟᱛᱷᱟ ᱠᱚ ᱠᱚ ᱞᱟᱹᱭᱟᱫ ᱞᱮᱭᱟ ᱚᱸᱰᱮᱠᱚ ᱞᱟᱹᱭ ᱟᱞᱮ ᱠᱟᱱᱟ ᱚᱠᱟ ᱞᱮᱠᱟ ᱠᱟᱛᱮᱜ ᱢᱤᱫᱴᱮᱱ ᱰᱨᱚᱭᱤᱝ ᱠᱚᱢᱯᱤᱴᱤᱥᱮᱱ ᱨᱮ ᱥᱮ ᱟᱸᱠᱟᱣ ᱯᱨᱚᱛᱤ ᱡᱳᱜᱤᱛᱟ ᱨᱮ ᱡᱤᱛᱠᱟᱹᱨ ᱦᱩᱭᱩᱜᱼᱟ ᱚᱱᱟ ᱡᱤᱛᱠᱟᱹ ᱨᱮᱱᱟᱜ ᱴᱤᱯᱥ ᱠᱚᱫᱚ ᱪᱮᱫ ᱠᱟᱱᱟ ᱚᱱᱟ ᱠᱚᱦᱚᱸ ᱟᱹᱰᱤ ᱢᱚᱡᱽ ᱛᱮ ᱜᱚᱢᱠᱮ ᱠᱚ ᱟᱞᱮ ᱠᱚ ᱵᱩᱡᱷᱟᱹᱣᱟᱜ ᱞᱮᱭᱟ ᱥᱟᱶᱛᱮ ᱟᱭᱢᱟ ᱞᱮᱠᱟᱱᱟᱜ ᱚᱱᱠᱟᱱᱟᱜ ᱤᱱᱥᱴᱩᱢᱮᱱᱴ ᱥᱟᱛᱮᱜ ᱠᱚ ᱯᱚᱨᱤᱪᱚᱭ ᱟᱠᱟᱫ ᱞᱮᱭᱟ ᱡᱮ ᱪᱮᱫ ᱞᱮᱠᱟ ᱠᱟᱛᱮᱜ ᱨᱚᱝ ᱦᱩᱭᱩᱜᱼᱟ ᱚᱠᱟ ᱞᱮᱠᱟ ᱠᱟᱛᱮᱜ ᱫᱟᱨᱮ ᱡᱩᱛ ᱦᱩᱭᱩᱜᱼᱟ ᱚᱠᱟ ᱞᱮᱠᱟᱛᱮᱫ ᱢᱤᱫᱴᱟᱝ ᱵᱟᱥᱛᱚᱵ ᱪᱤᱛᱟᱹᱨ ᱛᱮᱭᱟᱨ ᱦᱩᱭᱩᱜᱼᱟ ᱚᱱᱠᱟᱱᱟᱜ ᱟᱭᱢᱟ ᱞᱮᱠᱟᱱ ᱴᱤᱯᱥ ᱠᱚ ᱯᱷᱮᱠᱴ ᱠᱚ ᱟᱞᱮ ᱠᱚ ᱞᱟᱹᱭᱟᱫ ᱞᱮᱭᱟ ᱥᱟᱶᱛᱮ ᱢᱤᱫᱴᱮᱱ ᱪᱤᱛᱟᱹᱨ ᱛᱟᱞᱟᱛᱮ ᱚᱠᱟ ᱞᱮᱠᱟ ᱢᱚᱱᱮᱨ ᱵᱷᱟᱵ ᱥᱚᱫᱚᱨ ᱦᱩᱭᱩᱜᱼᱟ ᱚᱱᱟ ᱦᱚᱸ ᱜᱚᱢᱠᱮ ᱟᱹᱰᱤ ᱢᱚᱡᱽ ᱛᱮ ᱵᱩᱡᱷᱟᱹᱣᱟᱜ ᱞᱮᱭᱟ ᱥᱩᱢᱩᱝ ᱚᱱᱟ ᱚᱱᱟ ᱳᱭᱟᱠᱥᱚᱯ ᱨᱮ ᱥᱩᱢᱩᱝ ᱜᱚᱢᱠᱮ ᱠᱚᱫᱚ ᱵᱟᱝ ᱱᱚᱣᱟ ᱚᱭᱟᱠᱥᱚᱯ ᱨᱮ ᱜᱚᱢᱠᱮ ᱥᱟᱶ ᱛᱮᱦᱚᱸ ᱟᱭᱢᱟ ᱤᱥᱴᱩᱰᱮᱱᱴ ᱦᱚᱸ ᱠᱚ ᱛᱟᱦᱮᱸ ᱠᱟᱱᱟ ᱟᱭᱢᱟ ᱥᱟᱭᱤᱰ ᱨᱮᱱ ᱦᱚᱲ ᱦᱚᱠᱚ ᱛᱟᱦᱮᱸ ᱠᱟᱱᱟ ᱮᱴᱟᱜ ᱰᱤᱯᱟᱴᱢᱮᱱᱴ ᱠᱚᱨᱮᱱ ᱦᱚᱸ ᱫᱤᱭᱮ ᱟᱞᱮ ᱴᱷᱮᱡ ᱠᱷᱚᱱ ᱜᱚᱢᱠᱮ ᱠᱚ ᱟᱨᱫᱟᱥ ᱠᱮᱫᱟ ᱡᱮ ᱟᱯᱮᱭᱟᱜ ᱦᱚᱸ ᱡᱩᱫᱤ ᱚᱵᱷᱤᱜᱚᱛᱟ ᱛᱟᱦᱮᱱ ᱛᱟᱯᱮ ᱠᱷᱟᱡ ᱥᱮ ᱱᱤᱭᱟᱹ ᱵᱟᱨᱮ ᱛᱮ ᱡᱟᱦᱟᱸ ᱱᱟᱜ ᱞᱟᱹᱭᱥᱟᱱᱟᱭᱮᱫ ᱯᱮ ᱠᱷᱟᱡ ᱟᱯᱮ ᱦᱚᱸ ᱞᱟᱹᱭ ᱛᱟᱵᱚᱱ ᱯᱮ ᱡᱮ ᱚᱠᱟ ᱞᱮᱠᱟ ᱠᱟᱛᱮ ᱱᱤᱭᱟᱹ ᱟᱸᱠᱟᱣ ᱯᱚᱛᱤ ᱡᱳᱜᱤᱛᱟ ᱥᱮ ᱟᱸᱠᱟᱣ ᱯᱚᱛᱤ ᱡᱳᱡᱤᱛᱟ ᱨᱮ ᱢᱤᱫᱴᱮᱱ ᱡᱟᱦᱟᱸ ᱱᱟᱜ ᱥᱤᱨᱯᱟᱹ ᱦᱟᱢᱮᱴ ᱦᱩᱭᱩᱜᱼᱟ ᱥᱮ ᱡᱤᱛᱠᱟᱹᱨ ᱦᱩᱭᱩᱜᱼᱟ ᱮᱵᱟᱨ ᱤᱧ ᱚᱸᱰᱮ ᱠᱚ ᱞᱟᱹᱭ ᱚᱪᱚ ᱞᱮᱫᱤᱧᱟᱹ ᱛᱚᱠᱷᱚᱱ ᱤᱧ ᱚᱸᱰᱮᱧ ᱞᱟᱹᱭᱞᱮᱫᱟ ᱡᱮ ᱜᱚᱢᱠᱮ ᱡᱟᱦᱟᱸ ᱱᱟᱜ ᱟᱸᱠᱟᱣ ᱯᱚᱛᱤ ᱡᱳᱜᱤᱛᱟ ᱨᱮ ᱥᱮ ᱠᱚᱢᱯᱤᱴᱤᱥᱮᱱ ᱨᱮ ᱡᱤᱛᱠᱟᱹᱨᱚᱜ ᱞᱟᱹᱜᱤᱫ ᱛᱮᱫᱚ ᱡᱚᱛᱚ ᱠᱷᱚᱱ ᱢᱟᱨᱟᱝ ᱡᱤᱱᱤ ᱫᱚ ᱦᱩᱭᱩᱜ ᱠᱟᱱᱟ ᱡᱮ ᱪᱤᱱᱛᱟᱹ ᱵᱷᱟᱵᱱᱟ ᱪᱤᱱᱛᱟᱹ ᱵᱷᱟᱵᱱᱟ ᱢᱤᱫᱴᱮᱱ ᱮᱢᱚᱱ ᱡᱤᱱᱤᱥ ᱠᱟᱱᱟ ᱡᱟᱦᱟᱸ ᱪᱤᱱᱛᱟᱹ ᱵᱷᱟᱵᱱᱟ ᱛᱟᱞᱟᱛᱮ ᱟᱢ ᱵᱟᱥᱛᱚᱵ ᱨᱮᱱᱟᱜ ᱪᱤᱛᱟᱹᱨ ᱟᱢ ᱨᱟᱠᱟᱵ ᱫᱟᱲᱮᱭᱟᱜᱼᱟ ᱵᱟᱥᱛᱚᱵ ᱨᱮᱱᱟᱜ ᱢᱤᱫᱴᱮᱱ ᱜᱷᱚᱴᱚᱱᱟ ᱵᱟᱥᱛᱚᱵ ᱨᱮᱱᱟᱜ ᱢᱤᱫᱴᱮᱱ ᱠᱷᱚᱵᱚᱨ ᱢᱤᱫ ᱪᱚᱨᱤᱛ ᱟᱢ ᱚᱸᱰᱮᱢ ᱨᱟᱠᱟᱵ ᱫᱟᱲᱮᱭᱟᱜᱼᱟ ᱢᱟᱱᱮ ᱢᱚᱱᱮ ᱨᱮᱱᱟᱜ ᱠᱟᱛᱷᱟ ᱟᱵᱚ ᱪᱤᱛᱟᱹᱨ ᱛᱮᱵᱚ ᱨᱚᱲ ᱚᱪᱚ ᱫᱟᱲᱮᱭᱟᱜᱼᱟ ᱚᱱᱟ ᱞᱮᱠᱟᱛᱮ ᱚᱸᱰᱮ ᱤᱧ ᱢᱤᱫᱴᱮᱱ ᱪᱤᱛᱟᱹᱨ ᱤᱧ ᱟᱸᱠᱟ ᱠᱮᱫᱟ ᱚᱱᱟ ᱳᱭᱟᱠᱥᱚᱯ ᱨᱮ ᱚᱱᱟ ᱪᱤᱛᱟᱹᱨ ᱟᱠᱟ ᱠᱟᱛᱮᱜ ᱜᱚᱢᱠᱮᱧ ᱩᱫᱩᱜ ᱟᱫᱮᱭᱟ ᱤᱧ ᱫᱚ ᱚᱸᱰᱮ ᱢᱤᱫᱴᱮᱱ ᱥᱟᱱᱛᱟᱲ ᱟᱛᱳᱧ ᱟᱸᱠᱟ ᱠᱮᱫᱟ ᱚᱸᱰᱮ ᱥᱟᱱᱛᱟᱲ ᱟᱠᱚ ᱟᱱᱟ ᱟᱛᱳ ᱨᱮ ᱪᱮᱫ ᱞᱮᱠᱟ ᱥᱟᱱᱛᱟᱲ ᱠᱚ ᱠᱚ ᱛᱟᱦᱮᱱᱟ ᱪᱮᱫ ᱞᱮᱠᱟ ᱩᱱᱠᱩᱭᱟᱜ ᱡᱤᱭᱚᱱ ᱠᱷᱟᱰᱟᱣ ᱡᱚᱛᱚ ᱚᱸᱰᱮᱧ ᱥᱟᱵ ᱨᱟᱠᱟᱯ ᱠᱮᱫᱟ ᱡᱟᱦᱟᱸ ᱫᱚ ᱠᱟᱛᱷᱟ ᱛᱮ ᱵᱟᱝ ᱞᱟᱹᱭ ᱦᱩᱭ ᱞᱮᱱ ᱛᱤᱧᱟᱹ ᱚᱱᱟ ᱫᱚ ᱜᱚᱢᱠᱮ ᱢᱮᱫ ᱛᱮᱜᱮ ᱧᱮᱞ ᱠᱟᱛᱮᱜᱮᱭ ᱵᱩᱡᱷᱟᱹᱣ ᱠᱮᱫᱟ ᱡᱮ ᱤᱧᱟᱹᱜ ᱢᱚᱱᱮ ᱪᱮᱫ ᱪᱟᱞᱟᱜ ᱠᱟᱱᱟ ᱥᱮ ᱤᱧ ᱪᱮᱫ ᱤᱧ ᱢᱮᱱ ᱪᱚᱭᱮᱫᱟ ᱚᱱᱟ ᱛᱮᱲᱚᱝ ᱱᱚᱣᱟ ᱠᱚ ᱟᱸᱡᱚᱢ ᱠᱟᱛᱮᱜ ᱱᱚᱣᱟ ᱠᱚ ᱧᱮᱞ ᱠᱟᱛᱮᱜ ᱜᱚᱢᱠᱮ ᱛᱟᱠᱚ ᱫᱚᱢᱮ ᱠᱚ ᱠᱩᱥᱤᱭᱮᱱᱟ ᱟᱹᱰᱤ ᱟᱸᱴ ᱠᱚ ᱥᱟᱨᱦᱟᱣ ᱠᱮᱫᱤᱧᱟᱹ ᱥᱟᱶᱛᱮ ᱤᱧ ᱡᱟᱛᱮ ᱱᱚᱣᱟ ᱰᱨᱚᱭᱤᱝ ᱠᱚᱢᱯᱤᱴᱤᱥᱮᱱ ᱠᱚᱨᱮ ᱟᱠᱟ ᱯᱚᱛᱤ ᱡᱳᱜᱤᱛᱟ ᱠᱚᱨᱮ ᱡᱮᱱᱚ ᱟᱨᱚ ᱢᱚᱡᱽ ᱤᱧ ᱨᱮᱡᱟᱞᱴ ᱫᱟᱲᱮᱜ ᱢᱟ ᱚᱱᱟ ᱛᱮᱲᱚᱝ ᱜᱚᱢᱠᱮ ᱛᱟᱠᱚ ᱦᱚᱸ ᱤᱧ ᱢᱤᱫᱴᱮᱱ ᱠᱤᱴ ᱠᱚ ᱮᱢᱟᱣᱟᱫᱤᱧ ᱛᱟᱦᱮᱜᱼᱟ ᱰᱨᱚᱭᱤᱝ ᱠᱤᱴ ᱦᱚᱠᱚ ᱮᱢᱟ ᱫᱤᱧ ᱛᱟᱦᱮᱜᱼᱟ ᱡᱟᱦᱟᱸ ᱨᱮ ᱟᱭᱢᱟ ᱞᱮᱠᱟᱱᱟᱜ ᱯᱮᱱᱥᱤᱞ ᱠᱚᱦᱚᱸ ᱛᱟᱦᱮᱸ ᱠᱟᱱᱟ ᱠᱤᱪᱷᱩ ᱱᱳᱥᱴᱚ ᱛᱟᱦᱮᱸ ᱠᱟᱱᱟ ᱚᱱᱠᱟ ᱠᱚ ᱮᱢᱟ ᱫᱤᱧ ᱛᱟᱦᱮᱜᱼᱟ ᱚᱱᱟ ᱞᱟᱹᱜᱤᱫ ᱛᱮ ᱟᱸᱠᱟ ᱠᱚᱢᱯᱤᱴᱤᱥᱮᱱ ᱠᱚᱨᱮ ᱦᱚᱸ ᱛᱮᱦᱮᱧ ᱜᱟᱯᱟ ᱤᱧ ᱫᱚ ᱤᱧᱤᱧ ᱯᱟᱴᱤᱥᱤᱯᱮᱴ ᱜᱮᱭᱟ ᱟᱨ ᱱᱤᱭᱟᱹ ᱫᱤ ᱤᱧᱟᱹᱜ ᱯᱷᱟᱥᱴ ᱚᱵᱷᱤᱜᱚᱛᱟ ᱛᱟᱦᱮᱸ ᱠᱟᱱᱟ ᱠᱚᱞᱮᱡᱽ ᱨᱮ ᱡᱮ ᱡᱚᱛᱚ ᱦᱚᱲ ᱥᱟᱢᱟᱝ ᱨᱮ ᱡᱚᱛᱚ ᱦᱚᱲ ᱥᱟᱢᱟᱝ ᱨᱮ ᱤᱧᱟᱹᱜ ᱢᱚᱱᱮᱨ ᱠᱟᱛᱷᱟ ᱥᱟᱵ ᱫᱚᱦᱚ ᱥᱮ ᱤᱧᱟᱹᱜ ᱢᱚᱱᱮᱨ ᱠᱟᱛᱷᱟ ᱞᱟᱹᱭ ᱥᱮ ᱥᱟᱱᱟᱢ ᱦᱚᱲ ᱵᱩᱡᱷᱟᱹᱣ ᱟᱠᱚ ᱱᱚᱣᱟ ᱜᱮ ᱤᱧᱟᱹᱜ ᱯᱷᱟᱥᱴ ᱚᱵᱷᱤᱜᱚᱛᱟ ᱛᱟᱦᱮᱸ ᱠᱟᱱᱟ